ᱤᱧ ᱡᱟᱦᱟᱸ ᱨᱮᱧ ᱛᱟᱦᱮᱱᱟ ᱚᱸᱰᱮᱱ ᱠᱩᱡ ᱚᱱᱟ ᱢᱚᱲᱮ ᱜᱚᱴᱮᱡ ᱯᱚᱲᱥᱤ ᱫᱚᱠᱩ ᱦᱩᱭᱩᱜ ᱠᱟᱱᱟ ᱨᱚᱵᱤ ᱢᱟᱨᱟᱱᱰᱤ ᱨᱚᱵᱤᱞᱟᱞ ᱢᱩᱨᱢᱩ ᱨᱟᱢᱥᱤᱝ ᱢᱩᱨᱢᱩ ᱵᱤᱥᱥᱚᱱᱟᱛᱷ ᱠᱤᱥᱠᱩ ᱟᱨ ᱠᱟᱞᱩ ᱦᱮᱢᱵᱨᱚᱢ